ᱦᱮᱞᱳ ᱦᱮᱸ ᱦᱮᱞᱳ ᱚᱠᱚᱭᱮᱢ ᱞᱟᱹᱭᱮᱜᱼᱟ ᱚᱸᱻ ᱤᱧ ᱤᱧᱫᱚ ᱢᱤᱫᱴᱮᱡ ᱢᱟᱹᱫᱟᱹᱲᱤᱭᱟᱹ ᱢᱟᱹᱫᱟᱹᱲᱤᱭᱟᱹᱧ ᱞᱟᱹᱭᱮᱜᱼᱟ ᱚᱸᱻ ᱤᱧᱫᱚ ᱨᱟᱡᱽᱱᱚᱜᱚᱨ ᱵᱞᱚᱠ ᱠᱷᱚᱱ ᱞᱟᱹᱭ ᱮᱜᱼᱟ ᱥᱟᱹᱨᱟᱹᱭᱠᱮᱞᱟ ᱰᱤᱥᱴᱤᱠ ᱟᱫᱚ ᱤᱧ ᱴᱷᱮᱱ ᱫᱚ ᱨᱩ ᱥᱟᱯᱟᱯ ᱠᱚ ᱟᱹᱰᱤᱜᱟᱱ ᱢᱮᱱᱟᱜᱼᱟ ᱟᱨ ᱨᱩ ᱦᱚᱸᱧ ᱨᱩᱭᱟ ᱦᱳᱭ ᱡᱷᱟᱲᱠᱷᱚᱸᱰ ᱯᱚᱱᱚᱛ ᱠᱷᱚᱱᱜᱮ ᱚᱱᱠᱟ ᱫᱚ ᱟᱹᱞᱤᱧ ᱞᱤᱧ ᱨᱩᱭᱟ ᱵᱟᱦᱟᱨᱮ ᱥᱚᱨᱦᱟᱭ ᱨᱮ ᱚᱱᱠᱟ ᱫᱚ ᱡᱚᱛᱚᱣᱟᱜ ᱨᱮᱜᱮ ᱞᱤᱧ ᱨᱩᱭᱟ ᱡᱟᱦᱟᱸ ᱛᱤᱱᱟᱹᱜ ᱟᱵᱚᱣᱟᱜ ᱯᱚᱨᱚᱵᱽ ᱯᱩᱱᱟᱹᱭ ᱢᱮᱱᱟᱜᱼᱟ ᱡᱚᱛᱚᱣᱟᱜ ᱨᱮᱜᱮ ᱵᱟᱦᱟ ᱨᱮᱫᱚ ᱨᱩᱭᱟᱞᱮ ᱛᱩᱢᱫᱟᱹᱜ ᱴᱟᱢᱟᱠ ᱪᱚᱲᱪᱩᱲᱤ ᱪᱷᱟᱭᱚᱢ ᱠᱚ ᱟᱨ ᱜᱷᱟᱹᱴᱤ ᱠᱚ ᱦᱳᱭ ᱚᱱᱟᱠᱚᱞᱮ ᱨᱩᱭᱟ ᱥᱚᱨᱦᱟᱭ ᱨᱮᱦᱚᱸ ᱚᱱᱟ ᱠᱚᱜᱮᱞᱮ ᱨᱩᱭᱟ ᱛᱤᱨᱭᱟᱹ ᱠᱚ ᱵᱟᱱᱟᱢ ᱠᱚᱦᱚᱸ ᱢᱮᱥᱟ ᱥᱟᱱᱟᱢ ᱫᱚ ᱟᱨ ᱫᱚ ᱥᱮᱨᱮᱧ ᱜᱮ ᱦᱩᱭ ᱠᱚ ᱥᱟᱞᱟᱜ ᱛᱤᱱᱟᱹᱜ ᱢᱟᱨᱟᱝ ᱮᱱᱛᱮᱜ ᱮᱱᱮᱡ ᱥᱟᱶ ᱛᱮᱢᱟ ᱩᱱᱟᱹᱜ ᱤᱭᱟᱹ ᱵᱟᱭ ᱜᱟᱱᱚᱜᱼᱟ ᱮᱱᱠᱷᱟᱱ ᱟᱢ ᱡᱚᱫᱤ ᱨᱩᱨᱩ ᱠᱚ ᱟᱨ ᱥᱮᱨᱮᱧ ᱠᱚ ᱪᱮᱫ ᱮᱱᱮᱡ ᱠᱚ ᱡᱚᱛᱚ ᱜᱮᱠᱚ ᱛᱟᱦᱮᱱᱟ ᱥᱮ ᱛᱟᱨᱟ ᱫᱚᱠᱚ ᱨᱩᱭᱟ ᱛᱟᱨᱟ ᱫᱚᱠᱚ ᱥᱮᱨᱮᱧᱟ ᱛᱤᱨᱭᱳ ᱢᱮᱥᱟ ᱠᱟᱛᱮ ᱟᱨ ᱟᱨ ᱱᱚᱝᱠᱟ ᱡᱟᱦᱟᱸ ᱠᱚᱨᱮᱜ ᱱᱚᱝᱠᱟ ᱮᱱᱮᱡ ᱦᱩᱭᱩᱜ ᱟᱥᱮ ᱮᱱᱠᱷᱟᱱ ᱚᱱᱟ ᱠᱚᱨᱮᱜᱮ ᱟᱹᱞᱤᱧᱟᱜ ᱡᱟᱦᱟᱸ ᱛᱤᱱᱟᱹᱜ ᱥᱟᱯᱟᱯ ᱢᱮᱱᱟᱜᱼᱟ ᱚᱱᱟ ᱠᱚ ᱤᱫᱤᱭᱟᱛᱮᱜ ᱞᱤᱧ ᱪᱟᱞᱟᱜᱼᱟ ᱟᱨ ᱟᱨᱦᱚᱸ ᱢᱮᱱᱟᱜ ᱮᱠᱞᱟ ᱛᱮᱢᱟ ᱨᱩ ᱵᱟᱝᱜᱮ ᱜᱟᱱᱚᱜᱼᱟ ᱩᱱᱟᱹᱜ ᱰᱷᱮᱨ ᱥᱟᱯᱟᱵ ᱤᱫᱤ ᱠᱟᱛᱮ ᱢᱟ ᱮᱱᱠᱷᱟᱱ ᱟᱨᱦᱚᱸ ᱟᱞᱮ ᱨᱮᱱ ᱢᱮᱱᱟᱜ ᱠᱚᱣᱟ ᱦᱟᱸᱜ ᱜᱚᱲᱚ ᱠᱚ ᱦᱮᱸ ᱟᱫᱚ ᱮᱱᱮᱡ ᱤᱭᱟᱹ ᱠᱚ ᱚᱱᱟᱜᱮ ᱦᱟᱸᱜ ᱥᱟᱯᱟᱵ ᱠᱚ ᱨᱩ ᱥᱟᱯᱟᱵ ᱠᱚ ᱫᱚᱨᱠᱟᱨ ᱠᱟᱱᱟ ᱟᱹᱵᱤᱱ ᱢᱟ ᱱᱟᱪᱚᱱᱤᱭᱟᱹ ᱛᱚ ᱚᱠᱟ ᱠᱚᱨᱮᱜ ᱚᱱᱠᱟ ᱮᱱᱮᱡ ᱠᱚ ᱦᱩᱭᱩᱜᱼᱟ ᱮᱱᱠᱷᱟᱱ ᱥᱟᱯᱟᱵ ᱠᱚ ᱫᱚᱨᱠᱟᱨ ᱠᱷᱟᱱ ᱫᱚ ᱤᱫᱤᱭᱟᱞᱤᱧ ᱦᱩᱱᱟᱹᱝ ᱟᱹᱞᱤᱧ ᱦᱚᱸ ᱦᱮᱸ ᱦᱳᱭ ᱟᱫᱚ ᱤᱫᱤᱭᱟᱞᱤᱧ ᱢᱮᱱᱠᱷᱟᱱ ᱵᱤᱱ ᱚᱱᱟᱜᱮ ᱟᱹᱞᱤᱧ ᱦᱚᱸᱞᱤᱧ ᱠᱷᱚᱡᱚᱜ ᱠᱟᱱᱟ ᱪᱤᱠᱟᱛᱮ ᱟᱹᱞᱤᱧ ᱦᱚᱸ ᱨᱩ ᱨᱩ ᱦᱚᱲ ᱛᱚ ᱟᱨ ᱥᱟᱢᱟᱱ ᱦᱚᱸ ᱢᱮᱱᱟᱜᱼᱟ ᱥᱟᱯᱟᱵ ᱦᱚᱸ ᱢᱮᱱᱟᱜᱼᱟ ᱟᱨ ᱟᱹᱞᱤᱧ ᱜᱚᱲᱚ ᱦᱚᱲ ᱦᱚᱸ ᱢᱮᱱᱟᱜ ᱠᱚᱣᱟ ᱮᱱᱠᱷᱟᱱ ᱟᱹᱞᱤᱧ ᱫᱚ ᱚᱱᱠᱟ ᱡᱟᱦᱟᱸ ᱠᱚᱨᱮ ᱠᱚ ᱮᱱᱮᱡᱼᱥᱮᱨᱮᱧ ᱦᱩᱭᱩᱜᱼᱟ ᱱᱚᱝᱠᱟ ᱜᱮ ᱱᱟᱪᱚᱱᱤᱭᱟᱹ ᱠᱚᱞᱤᱧ ᱯᱷᱳᱱ ᱵᱟᱲᱟ ᱟᱠᱚᱣᱟ ᱟᱠᱚᱣᱟᱜ ᱞᱟᱹᱠᱛᱤ ᱠᱷᱟᱱ ᱫᱚ ᱚᱱᱟ ᱠᱚᱨᱮᱞᱤᱧ ᱤᱫᱤᱭᱟ ᱴᱷᱤᱠ ᱜᱮᱭᱟ ᱛᱚᱵᱮ ᱟᱹᱵᱤᱱ ᱦᱚᱸ ᱚᱸᱰᱮ ᱞᱤᱧ ᱥᱮᱴᱮᱨ ᱟᱹᱵᱤᱱᱟ ᱟᱨ ᱨᱩ ᱦᱚᱸ ᱞᱤᱧ ᱨᱩ ᱟᱹᱵᱤᱱᱟ ᱦᱳᱭ ᱦᱳᱭ ᱦᱳᱭ ᱤᱫᱤᱭᱟᱞᱤᱧ ᱴᱷᱤᱠ ᱜᱮᱭᱟ ᱛᱚᱵᱮ